ᱦᱮᱸ ᱡᱷᱚᱱᱴᱩ ᱵᱟᱹᱵᱩᱧ ᱞᱟᱹᱭᱮᱫᱟ ᱵᱟᱸᱫᱯᱟᱲᱟ ᱠᱷᱚᱡ ᱤᱧ ᱞᱟᱹᱭᱮᱫᱟ ᱛᱳ ᱢᱮᱱᱮᱫᱟᱹᱧ ᱚ ᱢᱮᱱᱮᱫᱟᱹᱧ ᱱᱚᱣᱟ ᱫᱚ ᱯᱷᱳᱴᱳ ᱞᱟᱜᱟᱣ ᱟᱠᱟᱱᱟ ᱥᱮ ᱚ ᱛᱳ ᱢᱮᱱᱮᱫᱟᱹᱧ ᱟᱞᱮᱭᱟᱜ ᱚᱸᱰᱮ ᱢᱤᱫᱴᱟᱝ ᱵᱟᱯᱞᱟ ᱚᱲᱟᱜ ᱟᱠᱟᱫᱟ ᱛᱳ ᱚᱱᱟ ᱞᱟᱹᱜᱤᱫ ᱤᱧ ᱢᱮᱱᱮᱫ ᱛᱟᱦᱮᱱᱟ ᱛᱳ ᱟᱹᱜᱩ ᱢᱮ ᱦᱩᱭ ᱠᱚᱜ ᱠᱮᱭᱟ ᱛᱳ ᱪᱮᱫ ᱞᱮᱠᱟᱢ ᱦᱟᱛᱟᱣᱟ ᱦᱮᱸ ᱢᱟᱜ ᱨᱮᱭᱟᱜ ᱟᱴ ᱨᱮ ᱠᱟᱱᱟ

ᱦᱮᱸ ᱯᱷᱳᱠᱟᱥ ᱫᱚ ᱯᱩᱨᱟᱹ ᱵᱷᱟᱹᱞᱤ ᱜᱮ ᱫᱚᱨᱠᱟᱨᱟ ᱠᱟᱨᱚᱱ ᱵᱟᱯᱞᱟ ᱚᱲᱟᱜ ᱠᱟᱱᱟ ᱥᱮ ᱚᱸᱰᱮ ᱢᱟᱱᱮ ᱠᱚᱢ ᱠᱳᱣᱟᱞᱤᱴᱤ ᱫᱚ ᱵᱟᱝ ᱪᱟᱞᱟᱜᱼᱟ ᱯᱩᱨᱟᱹ ᱮᱠᱫᱚᱢ ᱮᱭᱤᱪᱰᱤ ᱠᱳᱣᱟᱞᱤ ᱵᱷᱟᱹᱞᱤ ᱧᱮᱞᱚᱜ ᱢᱟ ᱥᱮ ᱨᱚᱠᱚᱢ ᱦᱮᱸ ᱢᱤᱫ ᱥᱟᱲᱮ ᱢᱚᱬᱮ ᱦᱟᱨᱟᱡ ᱴᱟᱠᱟ ᱚᱠᱟᱴᱟᱜ ᱮᱢ ᱦᱟᱛᱟᱣᱟ ᱛᱚᱵᱮ ᱱᱚᱣᱟ ᱱᱤᱠᱳ ᱥᱮ ᱥᱳᱱᱤ ᱟᱨ ᱱᱤᱠᱳ ᱠᱷᱟᱱ ᱟᱲᱟᱭ ᱟᱪᱪᱷᱟ ᱛᱳ ᱱᱚᱸᱰᱮ ᱯᱨᱳᱜᱽᱜᱨᱟᱢ ᱨᱮᱫᱚ ᱛᱤᱱᱟᱹᱜ ᱦᱚᱲᱯᱮ ᱦᱤᱡᱩᱜᱼᱟ ᱟᱪᱪᱷᱟ ᱵᱟᱨ ᱦᱚᱲ ᱟᱪᱪᱷᱟ ᱡᱩᱫᱤᱢ ᱢᱚᱱᱮ ᱠᱟᱜ ᱢᱮ ᱢᱤᱫ ᱫᱤᱱ ᱛᱮ ᱵᱟᱝ ᱠᱳᱢᱯᱤᱞᱤᱴ ᱞᱮᱱᱟ ᱛᱟᱦᱚᱞᱮ ᱠᱷᱟᱱ ᱛᱳ ᱚᱸᱰᱮ ᱵᱟᱨ ᱫᱤᱱ ᱛᱳ ᱟᱨᱳ ᱞᱟᱜᱟᱜᱼᱟ ᱯᱷᱳᱴᱳ ᱛᱩᱞᱟᱹᱣ ᱵᱟᱨ ᱫᱤᱱ ᱫᱚ ᱡᱮᱦᱮᱛᱩ ᱵᱟᱨ ᱫᱤᱱ ᱡᱮᱦᱮᱛᱩ ᱵᱟᱨ ᱫᱤᱱ ᱛᱳ ᱢᱤᱫ ᱛᱳ ᱠᱟᱹᱴᱤᱡ ᱟᱲᱟᱜ ᱞᱮᱠᱷᱟᱱ ᱵᱷᱟᱹᱞᱤ ᱠᱚᱜ ᱠᱮᱭᱟ ᱢᱤᱫ ᱫᱤᱱ ᱨᱮᱭᱟᱜ ᱮᱢ ᱦᱩᱭ ᱠᱚᱜ ᱠᱮᱭᱟ ᱟᱫᱚ ᱟᱞᱮ ᱦᱚᱢ ᱵᱩᱡ ᱜᱮᱭᱟᱢ ᱛᱳ ᱚᱱᱠᱟ ᱢᱟ ᱴᱟᱠᱟ ᱯᱚᱭᱥᱟ ᱦᱚᱲ ᱫᱚ ᱵᱟᱝ ᱠᱟᱱᱟ ᱞᱮᱥᱮ ᱡᱮ ᱢᱟᱱᱮ ᱚᱱᱠᱟ ᱴᱟᱠᱟ ᱠᱚᱦᱚᱸ ᱤᱱᱠᱟᱢ ᱨᱮᱭᱟᱜ ᱵᱟᱹᱱᱩᱜ ᱟᱠᱟᱫᱟ ᱥᱳᱨᱥ ᱠᱚ ᱦᱮᱸ ᱟᱫᱚ ᱢᱤᱫ ᱫᱤᱱ ᱨᱮᱭᱟᱜ ᱫᱚ ᱯᱩᱨᱟᱹ ᱯᱷᱩᱞ ᱜᱮ ᱮᱢ ᱦᱩᱭᱩᱜ ᱠᱟᱱᱟ ᱛᱳ ᱟᱪᱪᱷᱟ ᱟᱫᱚ ᱛᱟᱦᱚᱞᱮ ᱤᱱᱦᱤᱞᱳᱜ ᱢᱳᱴᱟ ᱢᱩᱴᱤ ᱛᱟᱦᱚᱞᱮ ᱢᱳᱴᱟ ᱢᱩᱴᱤ ᱱᱚᱸᱰᱮ ᱪᱟᱲ ᱜᱮ ᱥᱮᱴᱮᱨᱚᱜ ᱦᱩᱭᱩᱜᱼᱟ ᱦᱮᱸ ᱢᱳᱴᱟ ᱢᱩᱴᱤ ᱮᱱᱦᱤᱞᱳᱜ ᱱᱚᱴᱟ ᱫᱚᱥᱴᱟ ᱛᱮᱜᱮ ᱥᱮᱴᱮᱨᱚᱜ ᱦᱩᱭᱩᱜᱼᱟ ᱦᱮᱸ ᱠᱚᱲᱟ ᱜᱤᱫᱽᱨᱟᱹᱣᱟᱜ ᱵᱟᱯᱞᱟ ᱠᱟᱱᱟ ᱦᱮᱸ ᱠᱟᱨᱚᱱ ᱫᱤᱱ ᱵᱮᱲᱟ ᱨᱮ ᱠᱤᱪᱷᱩ ᱪᱷᱩᱵᱤ ᱦᱟᱛᱟᱣ ᱦᱩᱭᱩᱜᱼᱟ ᱛᱳ ᱮᱰ ᱡᱚᱠᱷᱚᱱ ᱥᱟᱡᱟᱣ ᱵᱟᱲᱟᱭ ᱦᱩᱭᱩᱜᱼᱟ ᱱᱩᱠᱩ ᱪᱷᱩᱵᱤ ᱠᱟᱹᱴᱤᱡ ᱦᱟᱛᱟᱣ ᱦᱩᱭᱩᱜᱼᱟ ᱟᱪᱪᱷᱟ ᱯᱷᱩᱞ ᱜᱮ ᱦᱮᱸ ᱵᱟᱝ ᱟᱪᱪᱷᱟ ᱴᱷᱤᱠ ᱜᱮᱭᱟ ᱱᱤᱛᱳᱜ ᱚᱱᱠᱟ ᱢᱟᱱᱮ ᱱᱚᱣᱟ ᱠᱚᱨᱮ ᱰᱟᱠᱛᱚᱨ ᱠᱚ ᱵᱟᱹᱱᱩᱜ ᱠᱚᱣᱟ ᱛᱳ ᱚᱱᱟᱛᱮ ᱟᱫᱚ ᱪᱤᱠᱟᱹᱭᱟᱢ ᱱᱤᱛᱳᱜ ᱡᱟᱜᱮ ᱞᱟᱜᱟᱜᱼᱟ ᱮᱢᱳᱜ ᱛᱳ ᱦᱩᱭᱩᱜ ᱜᱮᱭᱟ ᱵᱟᱢ ᱠᱚᱢᱚᱜ ᱠᱟᱱ ᱨᱮᱫᱚ ᱦᱮᱸ ᱛᱳ ᱜᱚᱞᱯᱳ ᱫᱚ ᱤᱱᱟᱹᱜ ᱜᱮ ᱤᱧ ᱱᱚᱣᱟ ᱴᱷᱤᱠ ᱛᱮᱧ ᱥᱮᱴᱮᱨᱚᱜ ᱠᱟᱱ ᱜᱮᱭᱟ ᱦᱮᱸ ᱦᱮᱸ ᱤᱱ ᱦᱤᱞᱳᱜ ᱜᱮ ᱦᱟᱜ ᱯᱚᱭᱥᱟ ᱤᱭᱟᱹ ᱠᱟᱹᱣᱰᱤ ᱠᱚᱫᱚ ᱮᱢᱚᱜ ᱦᱩᱭᱩᱜᱼᱟ

ᱴᱷᱤᱠ ᱜᱮᱭᱟ ᱛᱟᱦᱚᱞᱮ ᱦᱮᱸ ᱦᱮᱛᱳ ᱢᱟ ᱴᱷᱤᱠ ᱜᱮᱭᱟ